ᱞᱟᱹᱴᱩ ᱞᱟᱹᱴᱩ ᱪᱟᱹᱥᱤ ᱫᱚ ᱟᱭᱢᱟ ᱡᱩᱢᱤ ᱦᱟᱥᱟ ᱛᱟᱦᱮᱱ ᱠᱷᱟᱹᱛᱤᱨ ᱛᱮ ᱚᱱᱮᱠ ᱡᱚᱢᱤ ᱠᱚ ᱪᱟᱥᱼᱟ ᱢᱮᱱᱟᱜ ᱛᱟᱠᱚᱣᱟ ᱚᱱᱮ ᱡᱟᱭᱜᱟ ᱦᱟᱥᱟ ᱚᱱᱮ ᱢᱮᱱᱟᱜ ᱛᱟᱠᱚᱛᱮ ᱟᱭᱢᱟ ᱟᱭᱢᱟ ᱡᱚᱢᱤ ᱦᱟᱥᱟ ᱠᱚ ᱪᱟᱥ ᱵᱟᱥᱟ ᱟᱨ ᱱᱚᱛᱮ ᱠᱤᱨᱤᱧ ᱟᱠᱷᱨᱤᱧ ᱦᱚᱸ ᱢᱚᱡᱽ ᱜᱮᱠᱚ ᱵᱩᱡᱷᱟᱹᱣᱟ ᱟᱨ ᱡᱟᱦᱟᱱᱟᱜ ᱠᱚᱨᱟᱣ ᱨᱮᱭᱟᱜ ᱦᱚᱸ ᱢᱤᱫᱴᱮᱡ ᱛᱟᱦᱮᱱ ᱠᱟᱱ ᱛᱟᱠᱚᱣᱟ ᱟᱭ ᱩᱯᱟᱹᱭ ᱟᱨ ᱡᱮᱢᱚᱱ ᱨᱮᱸᱜᱮᱡ ᱪᱟᱹᱥᱤ ᱫᱚ ᱠᱚᱢᱜᱮ ᱡᱚᱢᱤ ᱦᱟᱥᱟ ᱛᱟᱠᱚ ᱚᱱᱟᱛᱮ ᱵᱟᱠᱚ ᱪᱟᱥ ᱫᱟᱲᱮᱜ ᱜᱮᱭᱟ ᱡᱮᱢᱚᱱ ᱠᱷᱟᱹᱞᱤ ᱡᱚᱢ ᱧᱩ ᱛᱮᱜ ᱪᱟᱞᱟᱜ ᱛᱟᱠᱚᱣᱟ ᱨᱮᱸᱜᱮᱡ ᱪᱟᱹᱥᱤᱭᱟᱜ ᱫᱚ ᱞᱟᱹᱴᱩ ᱪᱟᱹᱥᱤᱭᱟᱜ ᱫᱚ ᱡᱚᱢᱤ ᱦᱟᱥᱟ ᱠᱷᱚᱡ ᱜᱮᱠᱚ ᱚᱲᱟᱜ ᱫᱩᱣᱟᱹᱨᱟ ᱡᱚᱢ ᱠᱚ ᱪᱟᱞᱟᱣᱟ ᱟᱨᱚ ᱚᱱᱮᱠ ᱠᱤᱪᱷᱩ ᱠᱚ ᱠᱚᱨᱟᱣ ᱜᱮᱭᱟ ᱜᱤᱫᱽᱨᱟᱹ ᱠᱚ ᱯᱟᱲᱦᱟᱣ ᱦᱚᱪᱚ ᱠᱚᱣᱟ ᱢᱚᱡᱽ ᱜᱮ ᱟᱭ ᱩᱯᱟᱹᱭ ᱠᱚ ᱫᱚᱦᱚ ᱤᱫᱤᱭᱟ ᱟᱨ ᱨᱮᱸᱜᱮᱡ ᱪᱟᱹᱥᱤᱭᱟᱜ ᱫᱚ ᱱᱤᱭᱟᱹ ᱠᱚᱫᱚ ᱵᱟᱝ ᱦᱩᱭᱩᱜ ᱜᱮᱭᱟ ᱡᱮᱢᱚᱱ ᱠᱳᱱᱳ ᱨᱚᱠᱚᱢ ᱵᱚᱪᱷᱚᱨᱨᱮ ᱡᱚᱢ ᱪᱟᱞᱟᱜ ᱛᱟᱠᱚ ᱜᱮᱭᱟ ᱪᱟᱥ ᱵᱟᱥ ᱠᱟᱛᱮᱜ ᱟᱨ ᱞᱟᱹᱴᱩ ᱪᱟᱹᱥᱤ ᱫᱚ ᱵᱚᱪᱷᱚᱨ ᱵᱚᱪᱷᱚᱨ ᱥᱤᱡᱮᱱ ᱥᱤᱡᱮᱱ ᱚᱱᱮᱠ ᱠᱤᱪᱦᱩ ᱠᱚ ᱪᱟᱥ ᱜᱮᱭᱟ ᱡᱮᱢᱚᱱ ᱵᱚᱨᱥᱟ ᱥᱚᱢᱚᱭ ᱫᱚ ᱡᱚᱛᱚᱨᱮ ᱵᱚᱨᱥᱟ ᱦᱳᱲᱳ ᱠᱚ ᱨᱚᱦᱚᱭᱟ ᱢᱚᱡᱽ ᱜᱮ ᱦᱳᱲᱳ ᱦᱩᱭᱩᱜ ᱛᱟᱠᱚᱣᱟ ᱟᱨ ᱥᱤᱛ ᱥᱚᱢᱚᱭ ᱫᱚ ᱥᱤᱛ ᱥᱚᱢᱚᱭ ᱫᱚ ᱟᱹᱞᱩ ᱠᱚ ᱨᱚᱦᱚᱭᱟ ᱥᱚᱨᱥᱮ ᱠᱚ ᱨᱚᱦᱚᱭᱟ ᱟᱨᱚ ᱚᱱᱮᱠ ᱠᱤᱪᱷᱩ ᱠᱚ ᱨᱚᱦᱚᱭ ᱜᱮᱭᱟ ᱡᱮᱢᱚᱱ ᱚᱱᱮᱠ ᱯᱚᱭᱥᱟ ᱴᱟᱠᱟ ᱠᱚ ᱞᱟᱵᱽ ᱫᱟᱲᱮᱜ ᱜᱮᱭᱟ ᱱᱚᱰᱮᱜᱮ ᱵᱚᱞᱮ ᱨᱮᱸᱜᱮᱡ ᱪᱟᱹᱥᱤᱭᱟᱜ ᱫᱚ ᱠᱚᱥᱴᱚ ᱡᱮ ᱥᱤᱡᱮᱱ ᱥᱚᱢᱚᱭ ᱦᱚᱸ ᱦᱚᱭᱛᱚ ᱪᱟᱥ ᱮ ᱢᱮᱱ ᱜᱮᱭᱟ ᱠᱤᱱᱛᱩ ᱯᱚᱭᱥᱟ ᱴᱟᱠᱟᱨᱮ ᱵᱟᱝ ᱠᱩᱞᱟᱹᱜ ᱛᱟᱭᱟ ᱚᱱᱟᱛᱮ ᱥᱤᱡᱮᱱ ᱥᱤᱡᱮᱱ ᱦᱚᱸ ᱵᱟᱭ ᱪᱟᱥ ᱫᱟᱲᱮᱜ ᱜᱮᱭᱟ ᱠᱷᱟᱹᱞᱤ ᱵᱚᱨᱥᱟ ᱢᱚᱛᱚᱜ ᱮ ᱪᱟᱥᱼᱟ ᱡᱮᱢᱚᱱ ᱠᱷᱟᱹᱞᱤ ᱡᱚᱢ ᱛᱮᱜ ᱪᱟᱞᱟᱜ ᱛᱟᱭ ᱞᱟᱹᱜᱤᱫ ᱪᱟᱥ ᱫᱟᱲᱮᱭᱟᱜ ᱠᱟᱱᱟ ᱮᱢᱱᱰᱮᱜᱮ ᱨᱮᱸᱜᱮᱡ ᱪᱟᱹᱥᱤᱭᱟᱜ ᱫᱚ ᱛᱷᱚᱲᱟ ᱠᱚᱥᱴᱚ ᱫᱚ ᱵᱩᱡᱷᱟᱹᱜ ᱠᱟᱱᱟ ᱵᱚᱞᱮ